ᱦᱳᱭ ᱢᱤᱫ ᱤᱛᱩᱱ ᱟᱥᱲᱟ ᱨᱮ ᱢᱤᱫ ᱜᱮᱞ ᱢᱤᱫ ᱠᱞᱟᱥ ᱨᱮ ᱚᱞᱚᱜ ᱚᱠᱛᱚ ᱨᱮ ᱤᱧ ᱥᱟᱬᱮᱥ ᱤᱧ ᱦᱟᱛᱟᱣ ᱞᱮᱫᱟ ᱚᱞᱚᱜ ᱚᱠᱛᱚ ᱨᱮ ᱥᱟᱬᱮᱥᱤᱭᱟᱹᱣᱟᱜ ᱧᱩᱛᱩᱢ ᱤᱧ ᱯᱟᱲᱦᱟᱣ ᱞᱮᱫᱼᱟ ᱢᱤᱫᱵᱟᱨ ᱥᱟᱬᱮᱥᱤᱭᱟᱹᱣᱟᱜ ᱧᱩᱛᱩᱢ ᱦᱩᱭᱩᱜ ᱠᱟᱱᱟ ᱯᱨᱚᱯᱷᱩᱞᱞᱚ ᱪᱚᱱᱫᱨᱚ ᱨᱟᱭ ᱡᱟᱦᱟᱸᱭ ᱠᱮᱢᱤᱠᱮᱞ ᱨᱮᱱ ᱟᱵᱤᱥᱠᱟᱨᱚᱠ ᱦᱚᱸᱠᱚ ᱢᱮᱛᱟᱭᱟ ᱟᱨ ᱢᱮᱛᱷᱟᱢᱮᱴᱤᱥᱤᱭᱟᱱ ᱨᱮᱦᱚᱸᱧ ᱯᱟᱲᱦᱟᱣ ᱟᱠᱟᱱᱟ ᱢᱚᱦᱟᱱ ᱟᱨᱡᱚ ᱵᱷᱚᱴᱴᱚ ᱟᱨ ᱡᱟᱦᱟᱸᱭ ᱥᱩᱱᱱᱚ ᱨᱮᱱ ᱟᱵᱤᱥᱠᱟᱨᱚᱠ ᱦᱚᱸᱠᱚ ᱢᱮᱛᱟᱭᱟ ᱢᱚᱦᱟᱱ ᱜᱮᱞᱤᱞᱤᱭᱳ ᱡᱟᱦᱟᱸᱭ ᱫᱩᱨᱵᱤᱱ ᱮ ᱟᱵᱤᱥᱠᱟᱨ ᱞᱮᱜᱼᱟ ᱫᱩᱨᱵᱤᱱ ᱡᱟᱦᱟᱸᱨᱮ ᱥᱟᱺᱜᱤᱧ ᱨᱮᱱ ᱤᱯᱤᱞ ᱥᱩᱨ ᱨᱮᱠᱚ ᱧᱮᱞᱚᱜᱼᱟ